ᱤᱧ ᱫᱟᱱ ᱚᱠᱛᱚ ᱡᱚᱛᱚ ᱠᱷᱚᱱ ᱫᱟᱬᱟᱱ ᱚᱠᱛᱚ ᱡᱟᱦᱟᱸ ᱥᱟᱜᱟᱲᱚᱢ ᱠᱚ ᱢᱮᱱᱟᱜᱼᱟ ᱚᱱᱟ ᱠᱚ ᱢᱩᱫᱽᱨᱮ ᱡᱚᱛᱚ ᱠᱷᱚᱱ ᱥᱟᱫᱷᱟᱨᱚᱱ ᱥᱟᱜᱟᱲᱚᱢ ᱢᱮᱱᱛᱮ ᱡᱮᱞᱮᱠᱟ ᱥᱟᱭᱠᱮᱞ ᱢᱮᱱᱟᱜᱼᱟ ᱢᱚᱴᱚᱨᱥᱟᱭᱠᱮᱞ ᱢᱮᱱᱟᱜᱼᱟ ᱚᱴᱳ ᱢᱮᱱᱟᱜᱼᱟ ᱴᱚᱴᱳ ᱢᱮᱱᱟᱜᱼᱟ ᱵᱟᱥ ᱢᱮᱱᱟᱜᱼᱟ ᱱᱚᱣᱟ ᱠᱚᱫᱚ ᱤᱧᱫᱚ ᱟᱹᱰᱤᱧ ᱠᱩᱥᱤᱭᱟᱜᱼᱟ ᱪᱮᱫᱟᱜ ᱥᱮ ᱵᱟᱝᱢᱟ ᱱᱚᱣᱟ ᱠᱚ ᱥᱟᱜᱟᱲᱚᱢ ᱛᱟᱞᱟᱛᱮ ᱡᱟᱦᱟᱥᱮᱱ ᱵᱚᱱ ᱥᱮᱱᱚᱜ ᱦᱤᱡᱩᱜ ᱥᱮᱱᱚᱜ ᱚᱠᱛᱚ ᱨᱮ ᱟᱹᱰᱤ ᱠᱚᱢ ᱚᱠᱛᱚ ᱠᱚᱢ ᱚᱠᱛᱚ ᱨᱮ ᱢᱤᱫ ᱡᱟᱭᱜᱟ ᱠᱷᱚᱱ ᱟᱨ ᱢᱤᱫ ᱡᱟᱭᱜᱟ ᱵᱚᱱ ᱦᱮᱡ ᱥᱮᱱ ᱫᱟᱲᱤᱭᱟᱜᱼᱟ ᱦᱮᱡ ᱥᱮᱱ ᱠᱟᱛᱮ ᱠᱟᱹᱢᱤ ᱠᱚᱵᱚᱱ ᱩᱛᱱᱟᱹᱣ ᱫᱟᱹᱲᱤᱭᱟᱜᱼᱟ ᱡᱟᱦᱟᱸᱨᱮᱫᱚ ᱚᱠᱛᱚ ᱠᱚᱦᱚᱸ ᱟᱹᱰᱤ ᱠᱚᱢ ᱞᱟᱜᱟᱜ ᱛᱮᱦᱮᱸᱡ ᱟᱨ ᱱᱚᱣᱟ ᱠᱚ ᱵᱮᱵᱚᱦᱟᱨ ᱨᱮᱫᱚ ᱩᱱᱟᱹᱜ ᱜᱟᱱ ᱠᱟᱹᱣᱰᱤ ᱠᱚᱦᱚᱸ ᱵᱟᱝ ᱠᱷᱚᱨᱚᱪᱚᱜ ᱛᱮᱦᱮᱸᱜ ᱢᱮᱱᱠᱷᱟᱱ ᱠᱟᱹᱢᱤ ᱠᱚᱫᱚ ᱟᱹᱰᱤ ᱞᱟᱹᱴᱩ ᱞᱟᱹᱴᱩ ᱠᱟᱹᱢᱤ ᱱᱚᱣᱟ ᱠᱚ ᱥᱟᱜᱟᱲᱚᱢ ᱛᱮ ᱫᱟᱬᱟ ᱠᱟᱛᱮ ᱥᱮ ᱦᱮᱡ ᱥᱮᱱ ᱠᱟᱛᱮ ᱜᱟᱱᱚᱜᱼᱟ ᱱᱚᱣᱟ ᱜᱮ ᱤᱧᱟᱹᱜ ᱥᱟᱫᱷᱟᱨᱚᱱ ᱥᱟᱜᱟᱲᱚᱢ ᱨᱮ ᱥᱟᱜᱟᱲᱚᱜ ᱨᱮᱱᱟᱜ ᱩᱭᱦᱟᱹᱨ ᱢᱮᱱᱛᱤᱧ ᱢᱚᱱᱮᱭᱟ